ᱤᱧ ᱜᱮᱞ ᱠᱷᱚᱱ ᱜᱮᱞ ᱥᱟᱥᱟᱭ ᱨᱤᱱᱤᱡ ᱛᱮ ᱢᱚᱬᱮ ᱜᱚᱴᱟᱝ ᱮᱞ ᱤᱧ ᱢᱮᱱ ᱠᱮᱫᱼᱟ ᱚᱱᱟ ᱠᱚᱫᱚ ᱵᱟᱨ ᱜᱮᱞ ᱯᱮ ᱜᱮᱞ ᱯᱩᱱ ᱜᱮᱞ ᱢᱚᱬᱮ ᱜᱮᱞ ᱟᱨ ᱛᱩᱨᱩᱭ ᱜᱮᱞ